ᱯᱚᱱᱮᱨᱚᱭ ᱟᱜᱚᱥᱴ ᱥᱟᱫᱷᱤᱱᱚᱛᱟ ᱫᱤᱵᱚᱥ ᱯᱟᱸᱪᱮᱭ ᱥᱮᱯᱴᱮᱢᱵᱚᱨ ᱥᱤᱠᱠᱷᱚᱠ ᱫᱤᱵᱚᱥ ᱛᱮᱭᱤᱥᱮ ᱡᱟᱱᱩᱣᱟᱨᱤ ᱱᱮᱛᱟᱫᱤ ᱥᱩᱵᱷᱟᱥ ᱪᱚᱱᱫᱨᱚ ᱡᱚᱱᱢᱚ ᱫᱤᱱ ᱟᱨ ᱛᱨᱤᱥᱮᱹ ᱡᱩᱱ ᱦᱩᱞ ᱢᱟᱦᱟ ᱪᱳᱫᱽᱫᱳᱭ ᱱᱚᱵᱷᱮᱢᱵᱚᱨ ᱥᱤᱥᱩ ᱫᱤᱵᱚᱥ